ᱵᱷᱟᱨᱚᱛ ᱫᱤᱥᱚᱢ ᱨᱮ ᱥᱮᱫᱟᱭ ᱫᱚ ᱦᱟᱹᱛᱤ ᱥᱟᱫᱚᱢ ᱥᱮ ᱥᱟᱜᱟᱲ ᱜᱟᱹᱰᱤ ᱠᱚ ᱵᱮᱵᱚᱦᱟᱨᱮᱫ ᱛᱟᱦᱮᱸᱫ ᱢᱮᱱᱠᱷᱟᱱ ᱫᱤᱱ ᱯᱟᱨᱚᱢ ᱯᱟᱨᱚᱢ ᱛᱮ ᱨᱮᱹᱞ ᱜᱟᱹᱰᱤ ᱦᱮᱡ ᱮᱱᱟ ᱤᱝᱨᱮᱡᱽ ᱟᱢᱚᱞ ᱨᱮ ᱥᱮ ᱠᱤᱪᱷᱩ ᱵᱟᱥ ᱴᱨᱟᱠ ᱱᱚᱜᱼᱚ ᱱᱚᱝᱠᱟᱱᱟᱜ ᱤᱧᱡᱤᱱ ᱜᱟᱹᱰᱤ ᱦᱚᱸ ᱦᱮᱡ ᱮᱱᱟ ᱱᱮᱛᱟᱨ ᱫᱚ ᱟᱨᱦᱚᱸ ᱚᱱᱟ ᱠᱷᱚᱱ ᱮᱠᱴᱩ ᱰᱮᱵᱷᱞᱚᱯ ᱠᱟᱛᱮᱫ ᱵᱟᱥ ᱜᱟᱹᱰᱤ ᱮᱥᱤ ᱵᱟᱥ ᱥᱮ ᱴᱨᱮᱱ ᱦᱚᱸ ᱮᱥᱤ ᱠᱳᱪ ᱟᱨᱚ ᱦᱩᱰᱤᱧ ᱦᱩᱰᱤᱧ ᱵᱤᱵᱷᱤᱱᱱᱚ ᱞᱟᱠᱥᱟᱨᱤ ᱜᱟᱹᱰᱤ ᱱᱮᱛᱟᱨ ᱥᱮ ᱱᱟᱦᱟᱜ ᱡᱩᱜᱽ ᱫᱚ ᱦᱤᱡᱩᱜ ᱥᱮᱱᱚᱜ ᱥᱮ ᱥᱟᱜᱟᱲᱚᱢ ᱵᱮᱵᱚᱥᱛᱷᱟ ᱫᱚ ᱚᱱᱮᱠᱮ ᱰᱮᱵᱷᱞᱚᱯ ᱠᱟᱜ ᱟᱭ ᱚᱱᱟᱛᱮ ᱥᱮᱫᱟᱭ ᱫᱚ ᱢᱤᱫ ᱡᱟᱭᱜᱟ ᱠᱷᱚᱱ ᱟᱨ ᱢᱤᱫ ᱡᱟᱭᱜᱟ ᱥᱮᱱᱚᱜ ᱦᱤᱡᱩᱜ ᱨᱮ ᱟᱱᱟᱴ ᱛᱟᱦᱮᱸ ᱠᱟᱱ ᱨᱮᱦᱚᱸ ᱱᱮᱛᱟᱨ ᱫᱚ ᱠᱤᱱᱛᱩ ᱢᱤᱫ ᱡᱟᱭᱜᱟ ᱠᱷᱚᱱ ᱟᱨ ᱢᱤᱫ ᱡᱟᱭᱜᱟ ᱥᱮᱱᱚᱜ ᱨᱮ ᱚᱱᱠᱟᱱ ᱟᱱᱟᱴ ᱫᱚ ᱵᱟᱹᱱᱩᱜ ᱟᱱ ᱠᱟᱨᱚᱱ ᱡᱳᱜᱟᱡᱳᱜᱽ ᱵᱮᱵᱚᱥᱛᱷᱟ ᱮᱛᱚ ᱵᱷᱟᱹᱜᱤᱭᱟᱠᱟᱱᱟ ᱡᱮ ᱥᱮᱛᱟᱜ ᱠᱷᱚᱱ ᱟᱹᱭᱩᱵ ᱫᱷᱟᱹᱨᱤᱡ ᱵᱟᱥ ᱥᱮ ᱦᱩᱰᱤᱧ ᱜᱟᱹᱰᱤ ᱠᱚ ᱴᱨᱮᱱ ᱱᱚᱝᱠᱟᱱᱟᱜ ᱡᱟᱱᱵᱟᱦᱚᱱ ᱛᱟᱦᱮᱸ ᱠᱷᱟᱹᱛᱤᱨ ᱦᱤᱡᱩᱜ ᱥᱮᱱᱚᱜ ᱟᱱᱟᱴ ᱫᱚ ᱚᱱᱮᱠᱴᱟᱜᱮ ᱠᱚᱢ ᱟᱠᱟᱱᱟ ᱮᱱᱛᱮ ᱨᱮᱦᱚᱸ ᱩᱱᱟᱹᱜ ᱜᱟᱱ ᱰᱮᱵᱷᱞᱚᱯ ᱟᱠᱟᱱ ᱨᱮᱦᱚᱸ ᱠᱤᱪᱷᱩ ᱠᱤᱪᱷᱩ ᱟᱱᱟᱴ ᱫᱚ ᱱᱤᱛᱦᱚᱸ ᱢᱮᱱᱟᱜ ᱜᱮᱭᱟ ᱡᱮᱞᱮᱠᱟ ᱡᱟᱦᱟᱸ ᱮᱞᱟᱠᱟᱨᱮ ᱱᱤᱛᱚᱜ ᱦᱚᱸ ᱨᱳᱰ ᱥᱮ ᱠᱩᱞᱦᱤ ᱠᱚ ᱯᱤᱥᱤᱥᱤ ᱥᱮ ᱰᱷᱟᱹᱞᱟᱹᱭ ᱥᱮ ᱯᱤᱪ ᱟᱣᱨᱤ ᱦᱩᱭᱩᱜᱼᱟ ᱚᱱᱟᱠᱚ ᱟᱹᱛᱩ ᱠᱚᱨᱮᱫ ᱥᱮᱱᱚᱜ ᱦᱤᱡᱩᱜ ᱥᱮ ᱩᱰᱩᱠ ᱵᱚᱞᱚᱱ ᱞᱟᱹᱜᱤᱫ ᱫᱚ ᱱᱤᱛᱦᱚᱸ ᱠᱤᱱᱛᱩ ᱟᱱᱟᱴ ᱫᱚ ᱢᱮᱱᱟᱜ ᱜᱮᱭᱟ ᱡᱮᱦᱤᱞᱳᱜ ᱜᱮ ᱱᱚᱣᱟ ᱯᱨᱚᱛᱤᱴᱟ ᱟᱹᱛᱩ ᱵᱤᱥᱤᱥᱤ ᱥᱮ ᱰᱷᱟᱹᱞᱟᱹᱭ ᱥᱮ ᱯᱤᱪ ᱨᱟᱥᱛᱟ ᱛᱮ ᱦᱮᱸ ᱢᱮᱱ ᱨᱳᱰ ᱥᱮ ᱞᱤᱝᱠ ᱨᱳᱰ ᱨᱮ ᱢᱮᱥᱟᱜᱼᱟ ᱤᱱᱟᱹ ᱦᱤᱞᱳᱜ ᱜᱮ ᱟᱵᱚ ᱱᱚᱣᱟ ᱵᱷᱟᱨᱚᱛ ᱫᱤᱥᱚᱢ ᱨᱮᱱᱟᱜ ᱡᱟᱛᱟᱭᱟᱛ ᱵᱮᱵᱚᱥᱛᱷᱟ ᱫᱚ ᱥᱚᱨᱮᱥᱚᱜᱼᱟ ᱢᱮᱱᱛᱮ ᱤᱧᱟᱹᱜ ᱯᱟᱹᱛᱭᱟᱹᱣ ᱢᱮᱱᱟᱜᱼᱟ ᱟᱨ ᱠᱤᱪᱷᱩ ᱠᱤᱪᱷᱩ ᱠᱷᱮᱛᱨᱮ ᱟᱨᱚ ᱥᱚᱢᱚᱥᱥᱟ ᱡᱟᱦᱟᱸ ᱦᱩᱭᱩᱜ ᱠᱟᱱᱟ ᱦᱳᱭᱛᱳ ᱡᱳᱜᱟᱡᱳᱜᱽ ᱨᱟᱥᱛᱟ ᱠᱚ ᱴᱷᱤᱠ ᱜᱮᱭᱟ ᱢᱮᱱᱠᱷᱟᱱ ᱚᱱᱟ ᱮᱞᱟᱠᱟ ᱨᱮ ᱜᱟᱹᱰᱤ ᱜᱷᱚᱲᱟ ᱠᱚᱢ ᱪᱟᱹᱞᱩᱜ ᱠᱷᱟᱹᱛᱤᱨ ᱡᱳᱜᱟᱡᱚᱜᱽ ᱵᱮᱵᱚᱥᱛᱷᱟ ᱮᱠᱴᱩ ᱩᱱᱟᱹᱜ ᱵᱷᱟᱹᱜᱤ ᱫᱚ ᱵᱟᱹᱱᱩᱜᱼᱟ ᱦᱚᱭᱛᱳ ᱡᱟ ᱫᱤᱱ ᱨᱮ ᱢᱤᱫᱴᱤᱡ ᱥᱮ ᱵᱟᱨᱭᱟ ᱵᱟᱥ ᱪᱟᱞᱟᱜᱼᱟ ᱢᱮᱱᱠᱷᱟᱱ ᱚᱱᱟ ᱵᱟᱥ ᱡᱩᱫᱤᱢ ᱯᱷᱮᱞ ᱠᱮᱜᱼᱫ ᱩᱱᱫᱚ ᱡᱟᱦᱟᱸ ᱥᱮᱫ ᱡᱩᱫᱤ ᱥᱮᱱᱚᱜ ᱮᱢ ᱢᱚᱱᱮᱭᱟ ᱚᱸᱰᱮ ᱠᱤᱱᱛᱩ ᱢᱤᱫᱴᱟᱱ ᱟᱱᱟᱴ ᱥᱤᱨᱡᱟᱹᱜ ᱠᱟᱱᱟ ᱚᱱᱟᱛᱮ ᱯᱨᱚᱛᱤᱴᱟ ᱮᱞᱟᱠᱟ ᱜᱮ ᱡᱩᱫᱤ ᱢᱤᱫᱴᱮᱱ ᱴᱟᱭᱤᱢ ᱴᱩ ᱴᱟᱭᱤᱢ ᱡᱩᱫᱤ ᱥᱮᱴᱮᱨᱚᱜᱼᱟ ᱢᱟᱱᱮ ᱵᱟᱥ ᱦᱮᱸ ᱱᱤᱝᱠᱟᱹ ᱟᱨ ᱴᱨᱮᱱ ᱠᱚ ᱡᱩᱫᱤ ᱡᱚᱜᱟᱡᱳᱜᱽ ᱛᱟᱦᱮᱱᱟ ᱛᱟᱦᱚ ᱞᱮ ᱚᱱᱟ ᱡᱟᱦᱟᱸ ᱥᱮᱱᱚᱜ ᱮᱢ ᱢᱚᱱᱮ ᱞᱮᱜᱼᱟ ᱥᱮ ᱚᱱᱟ ᱡᱟᱭᱜᱟ ᱥᱮᱱᱚᱜ ᱨᱮ ᱠᱚᱱᱳ ᱟᱱᱟᱴ ᱵᱟᱝ ᱥᱤᱨᱡᱟᱹᱜᱼᱟ